ᱵᱷᱟᱹᱜᱩᱣᱟᱱ ᱢᱮᱱᱮᱠ ᱧᱮᱞ ᱡᱚᱝ ᱛᱮᱱᱟᱜ ᱟᱨ ᱚᱱᱟ ᱥᱟᱶᱛᱮ ᱟᱹᱰᱤ ᱠᱩᱥᱤ ᱨᱟᱹᱥᱠᱟᱹ ᱨᱮᱱᱟᱜ ᱢᱚᱱᱮ ᱡᱤᱣᱤ ᱱᱚᱣᱟ ᱠᱚ ᱧᱮᱞᱛᱮ ᱵᱩᱡᱷᱟᱹᱜᱼᱟ ᱚᱱᱟ ᱞᱮᱠᱟᱛᱮ ᱵᱟᱜᱽᱣᱟᱱ ᱨᱮ ᱫᱟᱨᱮ ᱠᱚ ᱟᱨ ᱩᱱ ᱛᱤᱛᱤᱡ ᱟᱜ ᱵᱟᱜᱽᱣᱟᱱ ᱵᱟᱝ ᱛᱟᱦᱮᱱ ᱨᱮᱦᱚᱸ ᱠᱟᱹᱴᱤᱡ ᱵᱷᱟᱜᱽᱣᱟᱱ ᱨᱮᱫᱚ ᱵᱟᱦᱟ ᱠᱚ ᱨᱚᱦᱚᱭ ᱠᱟᱛᱮ ᱚᱱᱟ ᱠᱚ ᱧᱮᱞᱛᱮ ᱢᱚᱱᱮ ᱡᱤᱣᱤ ᱟᱹᱰᱤ ᱱᱟᱯᱟᱭ ᱵᱩᱡᱷᱟᱹᱜᱼᱟ ᱢᱚᱱᱮ ᱠᱚ ᱯᱟᱞᱴᱟᱜᱼᱟ ᱥᱮ ᱚᱸᱰᱮ ᱠᱷᱚᱱ ᱡᱟᱦᱟᱸ ᱠᱟᱹᱴᱤᱡ ᱠᱟᱹᱴᱤᱡ ᱫᱟᱨᱮ ᱱᱟᱹᱲᱤ ᱠᱚ ᱛᱟᱦᱮᱱ ᱫᱚ ᱚᱱᱟ ᱠᱚᱨᱮ ᱠᱷᱚᱱ ᱚᱠᱥᱤᱡᱮᱱ ᱠᱚ ᱧᱟᱢᱚᱜᱼᱟ ᱠᱟᱨᱵᱚᱱᱼᱰᱟᱭ ᱠᱚ ᱦᱟᱛᱟᱣᱟ ᱱᱚᱝᱠᱟᱞᱮᱠᱟ ᱞᱮᱠᱟ ᱜᱚᱲᱚ ᱜᱚᱯᱚᱲᱚ ᱵᱟᱜᱽᱣᱟᱱ ᱛᱟᱦᱮᱸ ᱞᱮᱱᱠᱷᱟᱱ ᱫᱚ ᱢᱚᱱᱮ ᱡᱤᱣᱤ ᱟᱹᱰᱤ ᱯᱷᱟᱨᱪᱟ ᱵᱩᱡᱷᱟᱹᱜᱼᱟ ᱟᱨ ᱠᱷᱚᱨᱪᱟ ᱨᱮᱱᱟᱜ ᱠᱟᱛᱷᱟ ᱫᱚ ᱛᱟᱦᱮᱱ ᱜᱮᱭᱟ ᱚᱱᱟ ᱫᱚ ᱚᱱᱠᱟ ᱞᱮᱠᱟᱱ ᱠᱷᱚᱨᱪᱟ ᱫᱚ ᱵᱟᱝ ᱠᱷᱚᱨᱪᱟ ᱠᱟᱛᱮ ᱡᱟᱦᱟᱸ ᱥᱩᱨ ᱠᱚᱨᱮᱜᱮ ᱚᱱᱠᱟ ᱞᱮᱠᱟᱱᱟᱜ ᱜᱟᱹᱭ ᱜᱩᱨᱤᱡ ᱢᱮᱨᱚᱢ ᱜᱩᱨᱤᱡ ᱱᱚᱣᱟ ᱠᱚ ᱟᱜᱩ ᱠᱟᱛᱮ ᱚᱱᱟ ᱠᱚ ᱨᱚᱦᱚᱭ ᱠᱟᱜ ᱠᱷᱟᱱ ᱫᱚ ᱤᱱᱟᱹ ᱛᱮᱦᱚᱸ ᱜᱟᱱᱚᱜ ᱜᱮᱭᱟ ᱟᱨ ᱞᱟᱹᱠᱛᱤ ᱫᱚ ᱢᱤᱫᱼᱵᱟᱨ ᱡᱟᱦᱟᱱᱟᱜ ᱚᱱᱠᱟ ᱛᱤᱡᱩ ᱢᱤᱡᱩ ᱠᱚ ᱞᱟᱜᱟᱣ ᱞᱮᱱᱠᱷᱟᱱ ᱤᱱᱠᱟᱹ ᱞᱮᱠᱟᱱᱟᱜ ᱠᱷᱚᱨᱚᱪ ᱫᱚ ᱛᱟᱦᱮᱱ ᱜᱮᱭᱟ ᱢᱮᱱᱠᱷᱟᱱ ᱡᱟᱭᱦᱳᱠ ᱵᱟᱜᱽᱣᱟᱱ ᱞᱟᱹᱜᱤᱫ ᱛᱮᱫᱚ ᱚᱱᱠᱟ ᱠᱷᱚᱨᱪᱟ ᱵᱟᱝ ᱠᱟᱛᱮ ᱨᱮᱦᱚᱸ ᱦᱚᱯᱚᱱ ᱥᱟᱺᱦᱤᱡᱛᱮ ᱵᱟᱜᱽᱣᱟᱱ ᱫᱚᱦᱚ ᱠᱟᱛᱮ ᱨᱮᱦᱚᱸ ᱢᱚᱱᱮ ᱡᱤᱣᱤ ᱫᱚ ᱵᱷᱟᱜᱮ ᱛᱟᱦᱮᱱᱟ